ᱥᱟᱱᱟᱢ ᱯᱟᱹᱨᱥᱤ ᱨᱮᱜᱮ ᱱᱤᱡᱮᱥᱥᱚ ᱢᱤᱫᱴᱮᱱ ᱜᱩᱱᱟᱜᱩᱱ ᱛᱟᱦᱮᱱᱟ ᱛᱚ ᱚᱱᱠᱟᱞᱮᱠᱟ ᱜᱮ ᱟᱵᱚᱣᱟᱜ ᱥᱟᱱᱛᱟᱞᱤ ᱯᱟᱹᱨᱥᱤ ᱨᱮᱦᱚᱸ ᱚᱱᱠᱟᱱᱟᱜ ᱩᱨᱜᱟᱹᱱ ᱢᱮᱱᱟᱜᱼᱟ ᱡᱟᱦᱟᱸ ᱩᱨᱜᱟᱹᱱ ᱠᱷᱟᱹᱛᱤᱨ ᱤᱧ ᱦᱚᱸ ᱟᱵᱚᱣᱟᱜ ᱱᱚᱶᱟ ᱥᱟᱱᱛᱟᱞᱤ ᱯᱟᱹᱨᱥᱤ ᱟᱹᱰᱤ ᱱᱟᱯᱟᱭ ᱜᱤᱧ ᱢᱮᱛᱟᱜᱼᱟ ᱡᱩᱫᱤᱭᱳ ᱯᱟᱹᱦᱤᱞ ᱫᱚ ᱱᱚᱶᱟ ᱥᱟᱶᱛᱮ ᱡᱚᱯᱲᱟᱣ ᱵᱟᱹᱧ ᱛᱟᱦᱮᱸ ᱠᱟᱱᱟ ᱛᱟᱨᱯᱚᱨ ᱡᱚᱠᱷᱚᱱ ᱵᱟᱹᱭᱼᱵᱟᱹᱭ ᱛᱮ ᱱᱚᱶᱟ ᱯᱟᱹᱨᱥᱤ ᱪᱮᱛᱟᱱ ᱨᱮ ᱢᱤᱫᱴᱮᱡ ᱮᱴᱟᱜ ᱨᱚᱠᱚᱢ ᱫᱚᱨᱚᱫ ᱦᱮᱡ ᱮᱱ ᱛᱤᱧᱟᱹ ᱛᱚᱠᱷᱚᱱ ᱛᱩᱞᱟᱹ ᱡᱚᱠᱷᱟ ᱠᱟᱛᱮᱧ ᱧᱮᱞ ᱮᱫᱟ ᱡᱮ ᱥᱟᱹᱨᱤ ᱜᱮ ᱮᱴᱟᱜ ᱠᱚ ᱯᱟᱹᱨᱥ ᱤ ᱠᱷᱚᱱ ᱱᱚᱶᱟ ᱠᱚ ᱯᱟᱹᱨᱥᱤ ᱫᱚ ᱠᱤᱱᱛᱩ ᱟᱹᱰᱤ ᱪᱮᱛᱟᱱ ᱜᱤᱧ ᱢᱚᱱᱮᱭᱟ ᱪᱮᱫᱟᱜ ᱵᱟᱝᱢᱟ ᱯᱨᱚᱛᱷᱚᱢ ᱡᱮᱴᱟ ᱢᱮᱱᱟᱜ ᱠᱟᱱᱟ ᱡᱮ ᱯᱨᱳᱱᱟᱣᱩᱱᱥᱤᱭᱮᱥᱚᱱ ᱡᱮᱴᱟ ᱩᱪᱪᱟᱨᱚᱱ ᱡᱮᱴᱟ ᱛᱚ ᱚᱱᱟ ᱧᱮᱞ ᱢᱮ ᱮᱴᱟᱜᱼᱮᱴᱟᱜ ᱜᱟᱛᱟᱠ ᱨᱮᱱ ᱦᱚᱲ ᱫᱚ ᱱᱚᱶᱟ ᱫᱚ ᱠᱤᱱᱛᱩ ᱩᱱᱟᱹᱜ ᱩᱥᱟᱹᱨᱟ ᱛᱮᱫᱚ ᱵᱟᱝᱠᱚ ᱢᱮᱱ ᱫᱟᱲᱮᱭᱟᱜᱼᱟ ᱯᱚᱥᱴᱚ ᱛᱮ ᱟᱵᱚ ᱪᱮᱫ ᱞᱮᱠᱟ ᱵᱚ ᱨᱚᱲ ᱮᱫᱟ ᱟᱵᱚ ᱡᱮᱢᱚᱱ ᱮᱴᱟᱜ ᱨᱚᱲ ᱪᱮᱫ ᱞᱮᱠᱷᱟᱱ ᱯᱩᱨᱟᱹ ᱚᱱᱠᱟ ᱜᱮᱵᱚᱱ ᱨᱚᱲ ᱫᱟᱲᱮᱭᱟᱜᱼᱟ ᱠᱤᱱᱛᱩ ᱮᱴᱟᱜ ᱡᱟᱹᱛ ᱨᱮᱱ ᱦᱚᱲ ᱫᱚ ᱱᱚᱶᱟ ᱯᱟᱹᱨᱥᱤ ᱩᱱᱟᱹᱜ ᱯᱩᱥᱴᱟᱹᱣ ᱛᱮᱫᱚ ᱵᱟᱝᱠᱚ ᱨᱚᱲ ᱫᱟᱲᱮᱭᱟᱜᱼᱟ ᱱᱚᱜᱼᱚᱭ ᱡᱮ ᱱᱚᱶᱟ ᱚᱱᱟ ᱜᱩᱱ ᱢᱟᱛᱛᱨᱚ ᱟᱵᱚᱣᱟᱜ ᱱᱚᱶᱟ ᱥᱟᱱᱛᱟᱞ ᱯᱟᱹᱨᱥᱤ ᱨᱮᱜᱮ ᱧᱮᱞᱚᱜ ᱠᱟᱱᱟ ᱱᱚᱶᱟ ᱠᱷᱟᱹᱛᱤᱨ ᱛᱮ ᱱᱚᱶᱟ ᱫᱚ ᱥᱟᱱᱛᱟᱞ ᱨᱮᱱᱟᱜ ᱥᱟᱱᱛᱞᱤ ᱯᱟᱹᱨᱥᱤ ᱨᱮᱱᱟᱜ ᱢᱟᱨᱟᱝ ᱜᱩᱱ ᱠᱟᱱᱟ ᱟᱨ ᱚᱱᱟ ᱥᱟᱶᱛᱮ ᱟᱭᱢᱟ ᱱᱚᱝᱠᱟ ᱥᱚᱵᱽᱫᱚ ᱢᱮᱱᱟᱜᱼᱟ ᱥᱮ ᱟᱹᱲᱟᱹ ᱢᱮᱱᱟᱜᱼᱟ ᱡᱟᱦᱟᱸ ᱠᱚ ᱧᱮᱞᱚᱜ ᱠᱟᱱᱟ ᱡᱮᱢᱚᱱ ᱢᱤᱫᱴᱮᱡ ᱪᱮᱬᱮ ᱟᱵᱚ ᱫᱚ ᱪᱮᱫ ᱵᱚ ᱢᱮᱱᱟ ᱟᱵ ᱟᱠᱟᱱᱟᱭ ᱟᱵᱚ ᱟᱵᱚᱣᱟᱜ ᱥᱟᱱᱛᱟᱞᱤ ᱛᱮᱵᱚᱱ ᱢᱮᱱᱟ ᱟᱵ ᱟᱨᱠᱟᱱᱟᱭ ᱟᱨ ᱚᱱᱟ ᱜᱮ ᱢᱤᱫᱴᱮᱱ ᱵᱟᱝᱞᱟ ᱛᱮ ᱡᱚᱠᱷᱚᱱ ᱵᱚᱱ ᱢᱮᱛᱟᱜᱼᱟ ᱳᱭ ᱯᱟᱠᱷᱤ ᱵᱚᱥᱮ ᱟᱪᱷᱮ ᱦᱮᱸ ᱦᱚᱲ ᱦᱚᱸᱭ ᱫᱩᱲᱩᱵ ᱟᱠᱟᱱᱟ ᱮᱠᱴᱟ ᱢᱟᱱᱩᱥ ᱵᱚᱥᱮ ᱟᱪᱷᱮ ᱛᱚ ᱟᱵᱚ ᱧᱮᱞᱚᱜ ᱠᱟᱱᱟ ᱰᱟᱝᱨᱟ ᱱᱚᱛᱮ ᱨᱮ ᱰᱟᱝᱨᱟᱭ ᱵᱩᱨᱩᱢ ᱟᱠᱟᱱᱟ ᱟᱨ ᱩᱱᱠᱩ ᱠᱚ ᱞᱟᱹᱭᱮᱫᱟ ᱜᱳᱨᱩ ᱥᱩᱭᱮ ᱟᱪᱷᱮ ᱟᱵᱚ ᱫᱚ ᱱᱚᱸᱰᱮ ᱰᱟᱝᱨᱟᱭ ᱵᱩᱨᱩᱢᱟᱠᱟᱱᱟ ᱦᱟᱲᱮᱭ ᱜᱤᱛᱤᱡ ᱟᱠᱟᱱᱟ ᱴᱷᱠ ᱟᱪᱷᱮ ᱰᱟᱝᱨᱟ ᱱᱚᱸᱰᱮᱭ ᱵᱩᱨᱩᱢ ᱟᱠᱟᱱᱟ ᱟᱨ ᱩᱱᱠᱩ ᱫᱚ ᱢᱟᱱᱩᱥᱳᱣ ᱥᱩᱭᱮ ᱟᱪᱷᱮ ᱥᱮ ᱦᱚᱲ ᱦᱚᱸᱭ ᱜᱤᱛᱤᱡ ᱟᱠᱟᱱᱟ ᱟᱨ ᱰᱟᱝᱨᱟ ᱦᱚᱸ ᱢᱟᱱᱮᱭ ᱜᱤᱛᱤᱡ ᱟᱠᱟᱱᱟ ᱟᱵᱚᱣᱟᱜ ᱱᱚᱝᱠᱟᱱᱼᱱᱚᱝᱠᱟᱱ ᱟᱨᱦᱚᱸ ᱟᱭᱢᱟ ᱢᱮᱱᱟᱜᱼᱟ ᱡᱟᱦᱟᱸᱠᱚ ᱢᱟᱱᱮ ᱩᱨᱜᱟᱹᱱ ᱮᱴᱟᱜ ᱯᱟᱹᱨᱥᱤ ᱨᱮ ᱵᱟᱹᱱᱩᱜᱼᱟ ᱛᱚ ᱚᱱᱟ ᱠᱷᱟᱹᱛᱤᱨ ᱛᱮ ᱥᱟᱹᱨᱤᱜᱮ ᱟᱵᱚᱣᱟᱜ ᱥᱟᱱᱛᱟᱞᱤ ᱯᱟᱹᱨᱥᱤ ᱫᱚ ᱟᱹᱰᱤ ᱜᱮ ᱟᱹᱰᱤ ᱥᱚᱨᱮᱥ ᱜᱮᱭᱟ ᱥᱮ ᱟᱹᱰᱤ ᱱᱟᱯᱟᱭ ᱜᱮᱭᱟ ᱱᱚᱶᱟ ᱜᱮ